ᱦᱮᱸ ᱤᱧ ᱡᱮᱜᱮᱛ ᱨᱮ ᱫᱟᱬᱟᱱ ᱫᱚᱢᱮ ᱢᱚᱡᱤᱧ ᱵᱩᱡᱷᱟᱹᱣ ᱛᱮ ᱜᱳᱴᱟᱜᱮ ᱫᱟᱬᱟ ᱥᱟᱱᱟᱧ ᱛᱮ ᱟᱨ ᱤᱧ ᱫᱚ ᱫᱤᱜᱷᱟ ᱟᱨ ᱯᱩᱨᱤ ᱫᱟᱬᱟ ᱵᱟᱲᱟᱣ ᱠᱟᱹᱫᱟᱹᱧ ᱪᱟᱞᱟᱜ ᱫᱤᱜᱷᱟ ᱨᱮᱫᱚ ᱫᱟᱬᱟᱱ ᱪᱟᱞᱟᱣ ᱠᱟᱱ ᱛᱟᱦᱮᱸ ᱱᱟᱹᱧ ᱚᱸᱰᱮ ᱫᱚ ᱫᱚᱢᱮ ᱢᱚᱡᱽ ᱥᱚᱢᱩᱫᱽᱫᱨᱚ ᱨᱮᱱᱟᱜ ᱰᱷᱮᱣ ᱟᱨ ᱥᱮᱛᱟᱜ ᱵᱷᱳᱨ ᱨᱮ ᱪᱟᱸᱫᱚ ᱨᱟᱠᱟᱵ ᱟᱨ ᱢᱚᱡᱽ ᱢᱚᱡᱽ ᱡᱤᱱᱤᱥ ᱧᱮᱞ ᱟᱨ ᱪᱤᱲᱤᱭᱟ ᱠᱷᱟᱱᱟ ᱢᱮᱱᱟᱜᱼᱟ ᱟᱨ ᱫᱚᱢᱮ ᱠᱤᱪᱷᱩ ᱠᱤᱨᱤᱧ ᱠᱚ ᱪᱟᱞᱟᱜ ᱛᱮ ᱟᱨ ᱫᱚᱢᱮ ᱢᱚᱡᱽ ᱢᱚᱡᱽ ᱦᱟᱹᱠᱩ ᱟᱨᱚ ᱪᱤᱲᱭᱟᱠᱷᱟᱱᱟ ᱨᱮ ᱫᱚᱢᱮ ᱢᱚᱭᱩᱨ ᱟᱨ ᱫᱚᱢᱮ ᱠᱤᱪᱷᱩ ᱜᱮ ᱢᱮᱱᱟᱜ ᱠᱚᱣᱟ ᱟᱨ ᱚᱸᱰᱮ ᱫᱚ ᱡᱟᱦᱟᱸ ᱱᱤᱭᱟᱹ ᱠᱚᱨᱮᱜ ᱵᱟᱹᱪᱩᱜ ᱠᱚᱣᱟ ᱵᱟᱹᱧ ᱧᱮ ᱧᱟᱢ ᱠᱟᱫᱟ ᱚᱸᱰᱮ ᱚᱱᱟ ᱠᱚ ᱧᱮᱞ ᱧᱟᱢ ᱠᱟᱹᱫᱟᱹᱧ ᱟᱨ ᱯᱩᱨᱤ ᱨᱮᱫᱚ ᱡᱚᱜᱚᱱᱱᱟᱛᱷ ᱢᱚᱱᱫᱤᱨ ᱢᱮᱱᱟᱜᱼᱟ ᱟᱨ ᱱᱚᱣᱟ ᱱᱚᱣᱟ ᱠᱚᱨᱮᱜ ᱡᱟᱦᱟᱸ ᱞᱮᱠᱟ ᱨᱚᱲ ᱛᱮ ᱟᱨ ᱚᱱᱛᱮ ᱫᱚ ᱮᱴᱟᱜ ᱧᱚᱜ ᱜᱮᱠᱚ ᱨᱚᱲᱛᱮ ᱟᱨ ᱱᱚᱰᱮ ᱫᱚ ᱚᱱᱠᱟᱱ ᱠᱚ ᱦᱟᱹᱠᱩ ᱫᱚ ᱵᱟᱹᱧ ᱧᱮᱞ ᱵᱟᱲᱟ ᱠᱟᱜ ᱠᱚᱣᱟ ᱟᱨ ᱚᱸᱰᱮ ᱫᱚ ᱟᱨᱚ ᱮᱴᱟᱜ ᱮᱴᱟᱜ ᱨᱚᱠᱚᱢ ᱨᱚᱠᱚᱢ ᱦᱟᱹᱠᱩ ᱠᱚ ᱨᱚᱠᱚᱢ ᱨᱚᱠᱚᱢ ᱠᱚ ᱠᱚᱢᱤᱨ ᱢᱚᱭᱩᱨ ᱵᱟᱜᱷ ᱥᱤᱝᱦᱚ ᱵᱷᱟᱹᱞᱩᱠ ᱫᱚᱢᱮ ᱠᱤᱪᱷᱩ ᱜᱮ ᱧᱮᱞ ᱟᱹᱜᱩ ᱠᱟᱜ ᱠᱚᱣᱟᱧ ᱟᱨ ᱚᱸᱰᱮᱱᱟᱜ ᱯᱩᱡᱟᱹ ᱫᱚ ᱢᱚᱱᱫᱤᱨ ᱢᱚᱱᱫᱤᱨ ᱨᱮ ᱩᱞᱴᱟᱹ ᱥᱮᱫ ᱠᱷᱚᱡ ᱠᱚ ᱫᱮᱡᱚᱜ ᱛᱮ ᱟᱨ ᱚᱸᱰᱮᱱ ᱠᱚ ᱵᱚᱸᱜᱟ ᱫᱚ ᱢᱮᱱ ᱫᱟᱠᱚ ᱡᱮᱣᱭᱮᱛ ᱜᱮᱭᱟᱭ ᱟᱨ ᱩᱱᱤ ᱵᱚᱸᱜᱟ ᱡᱟᱦᱟᱸᱭ ᱠᱚ ᱫᱚᱨᱥᱚᱱ ᱮᱭᱟ ᱚᱱᱟ ᱫᱚ ᱫᱚᱢᱮ ᱵᱷᱟᱹᱜᱤ ᱠᱟᱛᱷᱟ ᱟᱨ ᱚᱸᱰᱮ ᱯᱩᱡᱟᱹ ᱦᱚᱸᱧ ᱮᱢ ᱵᱟᱲᱟ ᱠᱟᱫᱟ ᱛᱚ ᱚᱸᱰᱮ ᱪᱟᱞᱟᱣ ᱠᱟᱛᱮ ᱫᱚᱢᱮ ᱢᱚᱡᱤᱧ ᱵᱩᱡᱷᱟᱹᱣ ᱠᱟᱫᱟ ᱟᱨ ᱚᱸᱰᱮ ᱪᱟᱞᱟᱜ ᱫᱚ ᱤᱧ ᱦᱚᱸ ᱤᱪᱪᱷᱟᱹ ᱛᱟᱦᱮᱸ ᱞᱮᱱ ᱛᱤᱧᱟᱹ